ᱦᱚᱲᱢᱚ ᱨᱮ ᱚᱡᱚᱜ ᱥᱟᱵᱚᱱ ᱫᱚ ᱡᱚᱛᱚᱦᱚᱲᱜᱮ ᱚᱲᱟᱜᱨᱮ ᱵᱟᱦᱨᱮ ᱨᱮ ᱥᱟᱵᱚᱱ ᱜᱮᱠᱚ ᱤᱭᱩᱡᱽ ᱮᱫᱟ ᱱᱚᱣᱟᱫᱚ ᱴᱷᱤᱠ ᱫᱚ ᱥᱟᱥᱛᱷᱚ ᱥᱚᱢᱢᱚᱛᱚ ᱵᱟᱝ ᱠᱟᱱᱟ ᱪᱮᱫᱟᱜ ᱥᱮ ᱚᱱᱟ ᱚᱡᱚᱜ ᱫᱚ ᱢᱤᱫᱦᱚᱲ ᱚᱡᱚᱜ ᱠᱟᱛᱮ ᱟᱨᱦᱚᱸ ᱢᱤᱫ ᱦᱚᱲᱮ ᱚᱡᱚᱜ ᱮᱫᱟ ᱚᱱᱟ ᱞᱮᱠᱟᱛᱮ ᱚᱱᱟ ᱱᱩᱭᱟᱜ ᱦᱚᱲᱢᱚ ᱨᱮᱱᱟᱜ ᱡᱟᱦᱟᱸ ᱩᱱᱤᱭᱟᱜ ᱦᱚᱲᱢᱚ ᱨᱮ ᱩᱪᱟᱹᱲ ᱨᱮᱱᱟᱜ ᱢᱮᱱᱟᱜᱼᱟ ᱚᱱᱟ ᱦᱚᱸᱛᱚ ᱱᱟᱛᱮ ᱦᱚᱲᱢᱚ ᱚᱡᱚᱜ ᱥᱟᱵᱚᱱ ᱢᱤᱫᱴᱤᱱ ᱛᱟᱦᱮᱱ ᱫᱚ ᱚᱱᱟᱫᱚ ᱴᱷᱤᱠᱫᱚ ᱵᱟᱝ ᱠᱟᱱᱟ